ᱟᱵᱚᱣᱟᱜ ᱯᱚᱱᱚᱛ ᱨᱮ ᱞᱟᱠᱪᱟᱨ ᱥᱮᱨᱣᱟ ᱵᱤᱵᱷᱤᱱᱱᱚ ᱨᱚᱠᱚᱢ ᱡᱟᱦᱟᱸ ᱢᱮᱱᱟᱜ ᱛᱟᱵᱚᱱ ᱟᱵᱚ ᱯᱟᱹᱨᱥᱤ ᱨᱮᱱᱟᱜ ᱡᱟᱦᱟᱸ ᱛᱤᱱᱟᱹᱜ ᱟᱵᱚᱣᱟᱜ ᱥᱟᱱᱛᱟᱲᱤ ᱯᱟᱹᱨᱥᱤ ᱨᱮᱱᱟᱜ ᱡᱟᱦᱟᱸ ᱞᱮᱠᱟ ᱵᱚᱸᱜᱟᱼᱵᱩᱨᱩ ᱞᱟᱭᱼᱞᱟᱠᱪᱟᱨ ᱵᱤᱦᱟᱹᱼᱵᱟᱯᱞᱟ ᱪᱷᱟᱹᱴᱭᱟᱹᱨ ᱵᱷᱟᱸᱰᱟᱱ ᱵᱤᱱᱛᱤ ᱡᱟᱦᱟᱸ ᱞᱮᱠᱟ ᱟᱵᱚ ᱵᱚᱱ ᱡᱚᱛᱚᱱ ᱡᱚᱜᱟᱣ ᱟᱹᱜᱩᱭᱫᱟ ᱥᱮ ᱥᱩᱫᱷᱩ ᱚᱱᱟ ᱮᱠᱟᱭ ᱫᱚ ᱵᱟᱹᱧ ᱢᱮᱱᱟ ᱡᱟᱦᱟᱸ ᱞᱮᱠᱟ ᱟᱵᱚ ᱡᱟᱦᱟᱸ ᱯᱟᱹᱨᱥᱤ ᱛᱮᱵᱚᱱ ᱨᱚᱲᱫᱟ ᱥᱮ ᱡᱟᱦᱟᱸ ᱵᱚᱸᱜᱟᱼᱵᱩᱨᱩ ᱠᱚᱵᱚᱱ ᱠᱟᱹᱢᱤ ᱦᱚᱨᱟᱭᱫᱟ ᱚᱱᱟ ᱠᱚᱵᱚᱱ ᱡᱚᱛᱚᱱ ᱡᱚᱜᱟᱣ ᱟᱹᱜᱩᱣ ᱠᱟᱫᱟ ᱵᱚᱞᱮ ᱟᱵᱚᱣᱟᱜ ᱨᱟᱠᱷᱟ ᱫᱚᱦᱚ ᱢᱮᱱᱟᱜ ᱛᱟᱵᱚᱱᱟ ᱥᱮᱵᱚᱱ ᱡᱚᱛᱚᱱ ᱡᱚᱜᱟᱣ ᱟᱹᱜᱩᱣ ᱠᱟᱫᱟ ᱚᱱᱟ ᱤᱠᱟᱹᱭᱛᱮ ᱟᱵᱚ ᱟᱵᱚᱣᱟᱜ ᱯᱟᱹᱨᱥᱤ ᱫᱚ ᱥᱚᱨᱮᱥ ᱢᱮᱱᱛᱮᱵᱚᱱ ᱢᱮᱱᱟ ᱞᱟᱭᱼᱞᱟᱠᱪᱟᱨ ᱥᱮ ᱵᱚᱸᱜᱟᱼᱵᱩᱨᱩ ᱵᱷᱟᱸᱰᱟᱱ ᱵᱤᱱᱛᱤ ᱠᱟᱨᱟᱢ ᱪᱷᱟᱹᱴᱭᱟᱹᱨ ᱡᱟᱦᱟᱸ ᱞᱮᱠᱟᱜᱮ ᱟᱨᱚ ᱢᱮᱱᱟᱜ ᱛᱟᱵᱚᱱ ᱡᱚᱛᱚᱜᱮ ᱟᱵᱚᱫᱚ ᱵᱮᱥ ᱵᱷᱟᱹᱞᱤ ᱠᱚᱡ ᱛᱮᱵᱚᱱ ᱠᱟᱞᱪᱟᱨᱟᱞ ᱟᱹᱜᱩᱭᱫᱟ ᱥᱮᱵᱚᱱ ᱢᱟᱱᱟᱣ ᱟᱹᱜᱩᱭᱮᱫᱟ ᱡᱟᱦᱟᱸᱛᱮ ᱟᱵᱚ ᱯᱚᱨᱚᱵᱚᱨᱛᱤ ᱠᱷᱮᱛᱨᱮ ᱦᱚᱸᱵᱚᱱ ᱫᱚᱦᱚᱭ ᱢᱟ ᱚᱱᱠᱟᱱᱟᱜ ᱢᱤᱫᱴᱟᱱ ᱠᱟᱛᱷᱟ ᱥᱮ ᱛᱷᱩᱢ ᱢᱮᱱᱛᱮ ᱦᱚᱸ ᱢᱮᱱ ᱜᱟᱱᱚᱜᱼᱟ